ᱦᱮᱸ ᱰᱟᱭᱵᱟ ᱟᱢ ᱯᱷᱳᱱ ᱠᱟᱛᱮᱫ ᱤᱧ ᱢᱮᱛᱟᱫ ᱢᱮ ᱦᱤᱡᱩᱜ ᱢᱟᱱᱮ ᱤᱧ ᱠᱟᱞᱤᱭᱟᱜᱚᱸᱡᱽ ᱨᱮᱹᱞ ᱤᱥᱴᱮᱥᱚᱱᱤᱧ ᱪᱟᱞᱟᱜᱼᱟ ᱠᱳᱞᱠᱟᱛᱟ ᱨᱮᱱᱟᱜ ᱴᱨᱮᱹᱱᱤᱧ ᱥᱟᱵᱟ ᱠᱳᱞᱠᱟᱛᱟ ᱨᱮᱱᱟᱜ ᱴᱨᱮᱹᱱᱤᱧ ᱥᱟᱵᱟ ᱤᱧ ᱴᱷᱮᱱ ᱠᱷᱩᱪᱨᱟᱹ ᱯᱟᱭᱥᱟ ᱵᱟᱹᱱᱩᱜᱼᱟ ᱢᱤᱫᱥᱚ ᱴᱟᱠᱟ ᱟᱫᱚ ᱚᱱᱟ ᱢᱤᱫᱥᱚ ᱴᱟᱠᱟ ᱢᱚᱫᱽᱫᱷᱮ ᱨᱮ ᱟᱢᱤᱧ ᱮᱢᱟᱣ ᱟᱢᱟ ᱟᱢ ᱩᱥᱟᱹᱨᱟ ᱟᱢ ᱠᱷᱩᱪᱨᱟᱹ ᱠᱟᱛᱮᱫ ᱤᱧ ᱯᱚᱱᱪᱟᱥ ᱴᱟᱠᱟᱢ ᱨᱩᱭᱟᱹᱲᱟᱹᱧᱟ ᱥᱮ ᱵᱟᱝ ᱨᱩᱭᱟᱹᱲᱟᱹᱧ ᱠᱷᱟᱱ ᱫᱚ ᱢᱟᱱᱮ ᱴᱨᱮᱹᱱᱤᱧ ᱧᱟᱢᱟ ᱟᱨ ᱵᱟᱢ ᱨᱩᱭᱟᱹᱲᱟᱹᱧ ᱠᱷᱟᱱ ᱫᱚ ᱴᱨᱮᱹᱱᱤᱧ ᱤᱭᱟᱹ ᱟ ᱢᱟᱱᱮ ᱪᱟᱞᱟᱜᱼᱟ ᱯᱷᱮᱞᱚᱜᱼᱟ ᱢᱟᱱᱮ ᱯᱷᱮᱞᱚᱜᱼᱟ ᱢᱟᱱᱮ ᱵᱟᱠᱷᱟᱱ ᱵᱟᱹᱧ ᱥᱟᱵ ᱛᱤᱭᱩᱜᱟ ᱟᱢ ᱠᱷᱩᱪᱨᱟᱹ ᱯᱟᱭᱥᱟ ᱩᱥᱟᱹᱨᱟᱢ ᱨᱩᱭᱟᱹᱲ ᱜᱚᱫ ᱟᱹᱧᱟ